ᱦᱮᱞᱳ ᱚᱠᱚᱭᱮᱢ ᱞᱟᱹᱭᱮᱫᱟ

ᱟᱭᱢᱟ ᱫᱤᱱ ᱯᱚᱨᱮᱢ ᱯᱷᱳᱱ ᱠᱮᱫ ᱟᱹᱰᱤ ᱥᱤᱛᱩᱝ ᱫᱚ ᱟᱞᱮ ᱫᱚ ᱥᱤᱛᱩᱝ ᱫᱚ ᱥᱤᱛᱩᱝ ᱜᱮᱭᱟ ᱟᱨᱦᱚᱸ ᱵᱟᱝ ᱫᱚ ᱵᱟᱝ ᱚᱲᱟᱜ ᱨᱮ ᱛᱟᱦᱮᱱ ᱦᱚᱲ ᱫᱚ ᱪᱮᱠᱟᱢ ᱵᱩᱡᱷᱟᱹᱣᱟ ᱚᱱᱟ ᱜᱮ ᱦᱮᱸ ᱪᱮᱫ ᱠᱚᱞᱮ ᱡᱚᱢ ᱫᱟ ᱪᱮᱫ ᱠᱚᱡ ᱮᱢ ᱡᱚᱢᱟ ᱱᱤᱛᱚᱜ ᱫᱚ ᱚᱲᱟᱜ ᱨᱮᱜᱮᱢᱟ ᱛᱟᱦᱮᱸ ᱢᱟᱞᱮ ᱛᱟᱦᱮᱱ ᱠᱟᱱ ᱞᱟᱹᱭ ᱞᱮᱠᱷᱟᱱ ᱢᱟ ᱛᱮᱫ ᱪᱮᱫ ᱜᱤᱫᱽᱨᱟᱹᱢ ᱡᱚᱢ ᱦᱚᱪᱚᱭᱭᱟ ᱱᱮᱛᱟᱨ ᱫᱚ ᱫᱟᱜ ᱢᱟᱹᱰᱤ ᱫᱟᱠᱟ ᱟᱲᱟᱜ ᱵᱷᱟᱡᱟ ᱨᱮᱭᱟᱲ ᱱᱤᱛᱚᱜ ᱫᱚ ᱜᱚᱨᱚᱢ ᱠᱟᱱᱟ ᱵᱟᱝ ᱞᱮᱵᱩ ᱛᱟᱨᱯᱚᱨᱮ ᱦᱮᱸ ᱥᱚᱥᱟ ᱠᱚ ᱦᱮᱸ ᱡᱩᱥ ᱠᱚ ᱵᱮᱱᱟᱣ ᱦᱩᱭᱩᱜᱼᱟ ᱱᱤᱡᱮᱨ ᱛᱮ ᱦᱮᱸ ᱨᱚᱥ ᱠᱚ ᱵᱮᱱᱟᱣ ᱦᱩᱭᱩᱜ ᱠᱟᱱᱟ ᱪᱮᱫ ᱟᱨᱮᱢ ᱪᱮᱠᱟᱭᱟ ᱡᱟ ᱜᱚᱨᱚᱢ ᱠᱟᱱᱟ ᱠᱷᱩᱞᱟᱹᱜ ᱠᱟᱱᱟ ᱴᱷᱤᱠ ᱜᱮᱭᱟ ᱚᱱᱟ ᱠᱚᱜᱮᱧ ᱵᱮᱱᱟᱣ ᱟᱠᱚᱣᱟ ᱨᱮᱭᱟᱲ ᱡᱤᱱᱤᱥ ᱠᱤᱨᱤᱧ ᱟᱹᱜᱩ ᱠᱟᱛᱮᱫ ᱴᱷᱤᱠ ᱜᱮᱭᱟ ᱴᱷᱤᱠ ᱜᱮᱭᱟ ᱢᱟ ᱛᱚᱵᱮ ᱦᱮᱸ